ᱵᱷᱩᱡᱩᱰᱤ ᱥᱮᱸᱫᱽᱨᱟ ᱤᱫᱤ ᱠᱟᱛᱮ ᱞᱮ ᱟᱸᱡᱚᱢᱟ ᱵᱚᱱᱢᱮ ᱵᱷᱩᱡᱩᱰᱤ ᱥᱮᱸᱫᱽᱨᱟ ᱫᱚ ᱡᱷᱟᱲᱠᱷᱚᱸᱰ ᱟᱨ ᱯᱩᱨᱩᱞᱤᱭᱟᱹ ᱛᱟᱞᱟᱨᱮ ᱦᱩᱭᱩᱜᱼᱟ ᱱᱚᱭᱟ ᱥᱮᱸᱫᱽᱨᱟ ᱫᱚ ᱯᱟᱨᱜᱟᱱᱟ ᱵᱟᱵᱟᱠᱚ ᱜᱤᱨᱟᱹᱭᱟ ᱥᱮ ᱫᱤᱱᱠᱚ ᱜᱚᱴᱟᱭᱟ ᱜᱚᱴᱟ ᱠᱟᱫ ᱫᱤᱱᱨᱮ ᱥᱟᱱᱟᱢ ᱟᱛᱳ ᱫᱤᱥᱚᱢ ᱠᱷᱚᱱ ᱥᱮᱸᱫᱽᱨᱟ ᱠᱚᱲᱟ ᱠᱚᱠᱚ ᱪᱟᱞᱟᱜᱼᱟ ᱟᱸᱜᱼᱥᱟᱨ ᱠᱟᱹᱯᱤ ᱴᱮᱴᱟ ᱟᱨ ᱛᱟᱲᱣᱭᱟᱨᱤ ᱠᱚ ᱤᱫᱤ ᱠᱟᱛᱮ ᱢᱟᱲᱟᱝ ᱫᱤᱱ ᱥᱤᱸᱜᱟᱹᱲ ᱵᱮᱲᱟᱨᱮ ᱩᱰᱳᱜ ᱦᱩᱭᱩᱜᱼᱟ ᱟᱨ ᱵᱷᱳᱨᱛᱮ ᱴᱨᱮᱱ ᱨᱮ ᱫᱮᱡᱠᱟᱛᱮᱫ ᱪᱟᱞᱟᱜ ᱦᱩᱭᱩᱜᱼᱟ ᱪᱟᱞᱟᱣ ᱠᱟᱛᱮ ᱜᱟᱰᱟ ᱫᱷᱟᱨᱮ ᱨᱮ ᱛᱤᱨᱯᱚᱞ ᱠᱷᱟᱴᱟᱣ ᱠᱟᱛᱮ ᱥᱤᱸᱜᱟᱹᱲ ᱵᱮᱲᱟ ᱫᱚ ᱛᱟᱦᱮᱱ ᱦᱩᱭᱩᱜᱼᱟ ᱟᱨ ᱫᱤᱱᱵᱮᱲᱟ ᱫᱚ ᱥᱮᱸᱫᱽᱨᱟ ᱪᱟᱞᱟᱣ ᱦᱩᱭᱩᱜᱼᱟ ᱥᱮᱸᱫᱽᱨᱟ ᱨᱮ ᱱᱟᱱᱟ ᱦᱩᱱᱟᱹᱨ ᱡᱤᱭᱟᱹᱞᱤ ᱠᱚ ᱧᱟᱢᱚᱜᱼᱟ ᱥᱩᱠᱨᱤ ᱠᱩᱞᱟᱹᱭ ᱨᱩᱰᱟᱹ ᱟᱨᱦᱚᱸ ᱮᱢᱟᱱ ᱮᱢᱟᱱ ᱠᱚ ᱥᱩᱠᱨᱤ ᱜᱚᱡ ᱚᱠᱛᱮ ᱛᱩᱨᱩᱭ ᱦᱚᱲ ᱦᱟᱹᱵᱤᱡ ᱴᱮᱴᱟ ᱟᱨ ᱢᱤᱫᱦᱚᱲ ᱫᱚ ᱠᱩᱴᱟᱹᱢ ᱮ ᱧᱟᱢᱟ ᱟᱫᱚ ᱜᱚᱡ ᱟᱠᱟᱫᱮ ᱥᱩᱠᱨᱤ ᱱᱚ ᱴᱷᱮᱱ ᱦᱟᱹᱴᱤᱝᱼ ᱢᱤᱫ ᱵᱷᱟᱜᱽ ᱯᱟᱨᱜᱟᱱᱟ ᱟᱨ ᱩᱱᱠᱩ ᱛᱩᱨᱩᱭ ᱦᱚᱲ ᱴᱮᱴᱟ ᱠᱚ ᱟᱨ ᱢᱤᱫ ᱦᱚᱲ ᱠᱩᱴᱟᱹᱢ ᱮᱡ ᱟᱨ ᱫᱤᱥᱩᱣ ᱠᱚ ᱞᱟᱹᱜᱤᱫ ᱢᱤᱫ ᱵᱷᱟᱜᱽ ᱟᱨ ᱢᱟᱫᱟᱞ ᱦᱤᱥᱟᱹᱵ ᱛᱮᱫᱚ ᱯᱟᱹᱭᱞᱟᱹ ᱮᱴᱟᱜᱤᱡ ᱵᱚᱦᱚᱜ ᱮ ᱧᱟᱢᱟ ᱱᱚᱜᱼᱚᱭ ᱠᱚᱝᱠᱟ ᱠᱚ ᱥᱮᱸᱫᱽᱨᱟᱭᱟ